ᱤᱧ ᱢᱤᱫᱴᱮᱱ ᱚᱱᱞᱟᱭᱤᱱᱨᱮ ᱯᱷᱳᱱ ᱤᱧ ᱦᱟᱛᱟᱣ ᱟᱠᱟᱫᱟ ᱚᱱᱟ ᱯᱷᱳᱱᱛᱮ ᱟᱹᱰᱤ ᱜᱮ ᱥᱩᱡᱳᱜ ᱥᱩᱵᱤᱛᱟᱧ ᱧᱟᱢ ᱟᱠᱟᱫᱟ ᱥᱠᱩᱞ ᱠᱚᱞᱮᱡᱽ ᱨᱮ ᱚᱱᱟᱞᱟᱭᱤᱱ ᱛᱮ ᱠᱮᱞᱟᱥ ᱦᱩᱭᱩᱜ ᱠᱟᱱᱟ ᱛᱚᱠᱷᱚᱱ ᱚᱱᱞᱟᱭᱚᱱ ᱛᱤᱧ ᱠᱮᱞᱟᱥ ᱮᱫᱟ ᱡᱟᱦᱟᱱᱟᱜ ᱠᱳᱥᱪᱮᱱ ᱦᱤᱡᱩᱜ ᱠᱟᱱᱟ ᱱᱮᱴ ᱜᱩᱜᱳᱞ ᱨᱤᱧ ᱥᱟᱨᱪ ᱜᱚᱫ ᱮᱫᱟ ᱟᱨ ᱚᱱᱮ ᱥᱩᱨ ᱥᱟᱹᱜᱤᱧ ᱨᱮ ᱡᱟᱦᱟᱸ ᱠᱚ ᱠᱷᱚᱵᱚᱨ ᱡᱟᱦᱟᱱᱟᱜ ᱠᱚ ᱜᱷᱚᱴᱚᱱᱟ ᱜᱷᱚᱴᱟᱜ ᱠᱟᱱᱟ ᱚᱱᱟ ᱠᱚ ᱠᱷᱚᱵᱚᱨ ᱦᱚᱸ ᱟᱹᱰᱤ ᱩᱥᱟᱹᱨᱟ ᱜᱤᱧ ᱧᱟᱢ ᱜᱚᱫ ᱮᱫᱟ ᱯᱷᱳᱱ ᱢᱮᱱᱟᱜ ᱠᱟᱫ ᱛᱮ